ᱦᱮᱸ ᱤᱧ ᱠᱩᱥᱤ ᱜᱮᱭᱟ ᱠᱟᱨᱚᱱ ᱫᱷᱩᱢᱠᱮᱛᱩ ᱫᱚ ᱵᱚᱪᱷᱚᱨ ᱨᱮ ᱵᱚᱪᱷᱚᱨ ᱵᱚᱪᱷᱚᱨᱫᱚ ᱵᱟᱝ ᱧᱮᱞ ᱧᱟᱢᱚᱜᱼᱟ ᱠᱤᱪᱷᱩ ᱠᱤᱪᱷᱩ ᱫᱷᱩᱢᱠᱮᱛᱩ ᱢᱮᱱᱟᱜᱼᱟ ᱡᱮ ᱢᱤᱫᱴᱮᱡ ᱡᱟᱦᱟᱸ ᱚᱱᱟ ᱦᱳᱞᱤᱨ ᱫᱷᱩᱢᱠᱮᱛᱩ ᱚᱱᱟᱫᱚ ᱪᱷᱤᱭᱟᱛᱛᱚᱨ ᱵᱚᱪᱷᱚᱨ ᱯᱚᱨᱯᱚᱨ ᱧᱮᱞ ᱧᱟᱢᱚᱜᱼᱟ ᱚᱠᱚᱭ ᱚᱱᱟ ᱧᱮᱞ ᱟᱠᱟᱫᱟ ᱩᱱᱤᱫᱚ ᱥᱟᱹᱨᱤᱜᱮ ᱵᱷᱟᱜᱽᱜᱚ ᱨᱮᱭᱟᱜ ᱠᱟᱛᱷᱟ ᱠᱟᱨᱚᱱ ᱪᱷᱤᱭᱟᱛᱛᱚᱨ ᱵᱚᱪᱷᱚᱨ ᱯᱚᱨᱯᱚᱨ ᱫᱚ ᱪᱷᱤᱭᱟᱛᱛᱚᱨ ᱵᱚᱪᱷᱚᱨ ᱯᱚᱨᱯᱚᱨ ᱚᱠᱚᱭ ᱚᱱᱟᱭ ᱫᱷᱩᱢᱠᱮᱛᱩᱭ ᱧᱮᱞ ᱧᱟᱢ ᱟᱠᱟᱫᱟ ᱩᱱᱤᱫᱚ ᱥᱚᱛᱛᱤ ᱨᱮᱱᱟᱜ ᱵᱷᱟᱜᱽᱜᱚᱵᱟᱱ ᱜᱮᱭᱟᱭ ᱠᱟᱨᱚᱱ ᱯᱩᱨᱟᱹ ᱡᱚᱱᱚᱢᱨᱮ ᱟᱢ ᱢᱤᱫ ᱫᱷᱟᱣᱜᱮᱢ ᱧᱮᱞ ᱫᱟᱲᱮᱭᱟᱜᱼᱟ ᱚᱠᱟᱭᱮᱱᱟ ᱱᱚᱣᱟᱴᱟᱜ ᱫᱷᱩᱢᱠᱮᱛᱩ ᱵᱟ ᱩᱞᱠᱟ ᱵᱟ ᱮᱴᱟᱜ ᱢᱟᱦᱟᱡᱟᱜᱚ ᱛᱤᱠ ᱡᱤᱱᱤᱥᱮᱢ ᱧᱮᱞ ᱟᱠᱟᱫᱟ ᱧᱮᱞ ᱧᱟᱢ ᱟᱠᱟᱫᱟ ᱚᱠᱟᱴᱟᱜ ᱵᱤᱥᱥᱚᱭᱠᱚᱨ ᱡᱤᱱᱤᱥ ᱠᱟᱱᱟ ᱚᱱᱟᱠᱚᱢ ᱧᱮᱞ ᱧᱟᱢ ᱟᱠᱟᱫᱟ ᱚᱱᱟᱫᱚ ᱥᱟᱹᱨᱤᱱᱟᱜ ᱠᱩᱥᱤ ᱨᱮᱭᱟᱜ ᱠᱟᱛᱷᱟᱜᱮ ᱠᱟᱨᱚᱱ ᱡᱚᱛᱚ ᱦᱚᱲᱫᱚ ᱚᱱᱟᱫᱚ ᱵᱟᱠᱚ ᱧᱮᱞ ᱧᱟᱢᱫᱟ